ᱤᱧ ᱢᱤᱫᱴᱟᱹᱝ ᱜᱟᱛᱮ ᱡᱤᱞ ᱯᱤᱴᱷᱟᱹᱭ ᱮᱢᱟᱫᱤᱧ ᱛᱟᱦᱮᱱᱟ ᱮᱱᱠᱷᱟᱱ ᱡᱚᱢ ᱠᱮᱫᱟᱹᱧ ᱟᱹᱰᱤ ᱥᱤᱵᱤᱞᱟ ᱤᱱᱟᱹ ᱛᱟᱭᱚᱢ ᱤᱧᱦᱩᱧ ᱩᱭᱦᱟᱹᱨ ᱠᱮᱫᱟ ᱟᱡᱽᱦᱚᱸ ᱵᱮᱱᱟᱣ ᱠᱟᱛᱮᱧ ᱮᱢᱟᱭᱟ ᱮᱱᱠᱷᱟᱱ ᱤᱧᱦᱚᱸ ᱡᱤᱞᱤᱧ ᱯᱤᱴᱷᱟᱹᱣᱟᱭ ᱞᱟᱹᱜᱤᱫᱼᱟ ᱮᱱᱠᱷᱟᱱ ᱢᱟᱲᱟᱝᱛᱮ ᱡᱤᱞᱤᱧ ᱩᱛᱩᱼᱤᱥᱤᱱ ᱠᱮᱫᱟ ᱟᱨ ᱵᱮᱨᱮᱞ ᱯᱟᱛᱲᱟᱨᱮ ᱥᱩᱱᱩᱢᱤᱧ ᱞᱟᱜᱟᱣᱟᱫᱟ ᱦᱚᱞᱚᱝ ᱥᱟᱣᱤᱧ ᱥᱤᱯᱤ ᱢᱤᱫ ᱠᱮᱫᱟᱹᱧ ᱟᱨ ᱟᱹᱰᱤ ᱱᱟᱯᱟᱭ ᱚᱱᱟ ᱯᱟᱛᱲᱟ ᱨᱮ ᱪᱟᱨᱯᱟᱧ ᱵᱮᱱᱟᱣ ᱠᱮᱫᱟ ᱢᱟᱱᱮ ᱜᱳᱞ ᱜᱳᱞ ᱯᱟᱛᱲᱟ ᱵᱷᱤᱛᱤᱨ ᱨᱤᱜᱤᱧ ᱦᱚᱞᱚᱝᱼᱤᱧ ᱯᱟᱥᱱᱟᱣ ᱠᱮᱫᱟ ᱟᱨᱤᱧ ᱯᱟᱛᱲᱟᱛᱤᱧ ᱯᱚᱴᱚᱢ ᱢᱤᱫ ᱠᱮᱫ ᱛᱤᱧ ᱤᱥᱤᱱ ᱠᱮᱫᱟᱹᱧ ᱡᱤᱞᱯᱤᱴᱷᱟᱹ ᱫᱚ ᱟᱹᱰᱤ ᱪᱮᱦᱨᱟ ᱟᱹᱰᱤ ᱥᱤᱵᱤᱞᱟ

ᱤᱱᱟᱹ ᱛᱟᱭᱚᱢ ᱚᱱᱟ ᱡᱤᱞ ᱥᱟᱨᱮᱡᱽ ᱟᱠᱟᱱ ᱚᱱᱟ ᱵᱮᱨᱮᱞᱟᱜ ᱡᱤᱞ ᱫᱚ ᱟᱨᱦᱚᱸ ᱢᱤᱫᱴᱟᱝ ᱪᱮᱞᱟᱝ ᱨᱤᱧ ᱞᱮᱴᱚ ᱠᱮᱫᱟᱧ

ᱚᱱᱮ ᱠᱚ ᱵᱮᱱᱟᱣ ᱞᱮᱴᱚ ᱠᱚ ᱤᱥᱤᱱ ᱵᱟᱲᱟ ᱠᱟᱛᱮᱫ ᱵᱮᱱᱟᱣ ᱤᱥᱤᱱ ᱵᱟᱲᱟ ᱠᱟᱛᱮᱫ ᱩᱱᱤ ᱜᱟᱛᱮᱧ ᱮᱢᱟᱫᱤᱭᱟᱹᱧ

ᱠᱩᱞᱤ ᱨᱩᱣᱟᱹᱲ ᱞᱮᱫᱮᱭᱟ ᱡᱮ ᱪᱮᱞᱮ ᱟᱢᱮᱢ ᱮᱢᱟᱫᱤᱧ ᱛᱟᱦᱮᱱ ᱡᱚᱠᱷᱚᱱ ᱤᱧᱦᱚᱸ ᱟᱹᱰᱤ ᱥᱤᱵᱤᱞ ᱞᱤᱫᱤᱧᱟ ᱟᱨ ᱛᱟᱦᱚᱞᱮ ᱤᱧᱤᱧ ᱮᱢᱟᱫᱢᱮ ᱛᱟᱦᱮᱱᱟ ᱪᱮᱫ ᱞᱮᱠᱟᱢ ᱵᱩᱡᱷᱟᱹᱣ ᱠᱮᱫᱟ ᱥᱤᱵᱤᱞ ᱠᱮᱫ ᱢᱮᱭᱟ ᱥᱮ ᱵᱟᱝᱼᱟ ᱟᱨ ᱜᱟᱱᱟᱠᱟᱱ ᱛᱤᱧᱟᱹ ᱪᱮ ᱵᱟᱝᱼᱟ ᱚᱱᱟᱜᱮ ᱩᱱᱤ ᱦᱚᱸᱭ ᱞᱟᱹᱭ ᱨᱩᱣᱟᱹᱲᱟᱫᱤᱧᱟᱹ ᱵᱟᱝᱼᱟ ᱥᱤᱵᱤᱞ ᱜᱮᱭᱟ ᱥᱤᱵᱤᱞ ᱜᱮᱢ ᱛᱮᱭᱟᱨᱟᱠᱟᱜᱼᱟ ᱟᱨ ᱵᱟᱝ ᱥᱤᱵᱤᱞ ᱫᱚ ᱪᱮᱫᱟᱜ ᱤᱧ ᱞᱟᱹᱭ ᱛᱟᱢᱟ ᱩᱱᱤᱦᱚᱸ ᱟᱹᱰᱤ ᱥᱤᱵᱤᱞ ᱠᱮᱫᱮ ᱜᱮ ᱟᱨᱚ ᱚᱱᱠᱟᱜᱮ ᱞᱟᱹᱭᱟᱠᱟᱜᱼᱟᱭ ᱡᱟᱦᱟᱸ ᱛᱤᱥᱚᱜᱼᱜᱮ ᱡᱤᱞ ᱠᱚᱯᱮ ᱟᱹᱜᱩ ᱞᱮᱠᱷᱟᱱ ᱦᱚᱞᱚᱝ ᱠᱚ ᱛᱟᱦᱮᱱ ᱠᱷᱟᱱ ᱟᱨᱚ ᱯᱤᱴᱷᱟᱹ ᱠᱟᱛᱮᱫ ᱮᱢᱟᱹᱧ ᱠᱷᱟᱱᱮᱢ ᱟᱹᱰᱤ ᱜᱟᱱ ᱠᱚᱜᱼᱟ ᱦᱩᱱᱟᱹᱝ ᱢᱮᱱᱠᱷᱟᱱ ᱤᱧᱦᱩᱧ ᱩᱭᱦᱟᱹᱨᱟᱠᱟᱜᱼᱟ ᱥᱟᱹᱨᱤᱜᱮ ᱤᱧᱟᱹᱜ ᱯᱤᱴᱷᱟᱹ ᱡᱚᱢ ᱠᱟᱛᱮᱫ ᱟᱹᱰᱤ ᱠᱩᱥᱤ ᱨᱟᱹᱥᱠᱟᱹ ᱵᱩᱡᱷᱟᱹᱣᱟ ᱮᱱᱠᱷᱟᱱ ᱤᱧᱦᱩᱧ ᱢᱚᱱᱮᱭᱟ ᱟᱨᱠᱤ ᱟᱨᱚ ᱢᱤᱫ ᱫᱷᱟᱹᱣ ᱜᱟᱱᱤᱧ ᱯᱤᱴᱷᱟᱹᱭᱟ ᱡᱚᱢ ᱦᱚᱪᱚᱭᱮᱭᱟ ᱯᱟᱛᱲᱟ ᱯᱤᱴᱷᱟᱹ ᱵᱮᱨᱮᱞ ᱥᱟᱠᱟᱢ ᱨᱮᱫᱚ ᱟᱹᱰᱤ ᱥᱤᱵᱤᱞᱟ ᱪᱮᱫᱟᱜ ᱥᱮ ᱵᱮᱨᱮᱞ ᱥᱟᱠᱟᱢ ᱨᱮᱱᱟᱜ ᱨᱟᱥᱟ ᱡᱟᱦᱟᱸ ᱛᱟᱦᱮᱱᱟ ᱚᱱᱟ ᱦᱚᱸᱛᱚ ᱤᱥᱤᱱ ᱤᱥᱤᱱᱛᱮ ᱚᱱᱟ ᱯᱤᱴᱷᱟᱹ ᱨᱮᱜᱮ ᱯᱤᱴᱷᱟᱹ ᱨᱮᱜᱮ ᱢᱮᱥᱟᱜᱼᱟ ᱡᱮ ᱥᱩᱱᱩᱢ ᱞᱮᱠᱟ ᱚᱱᱟ ᱪᱤᱠᱟᱹᱜᱮ ᱵᱮᱨᱮᱞ ᱥᱟᱠᱟᱢ ᱯᱟᱛᱲᱟ ᱯᱤᱴᱷᱟᱹ ᱫᱚ ᱟᱹᱰᱤᱜᱮ ᱥᱤᱵᱤᱞᱟ ᱟᱨ ᱡᱤᱞ ᱠᱚ ᱧᱟᱢ ᱞᱮᱱᱠᱷᱟᱱ ᱦᱚᱞᱚᱝ ᱠᱚ ᱛᱟᱦᱮᱸ ᱞᱮᱱᱠᱷᱟᱱ ᱫᱚ ᱯᱤᱴᱷᱟᱹ ᱟᱨ ᱡᱚᱡᱚᱢ ᱦᱚᱸ ᱟᱹᱰᱤ ᱨᱟᱹᱥᱠᱟᱹ ᱵᱩᱡᱷᱟᱹᱜᱼᱟ ᱟᱹᱰᱤ ᱥᱤᱵᱤᱞ ᱵᱩᱡᱷᱟᱹᱜᱼᱟ